ᱦᱮᱞᱳ ᱦᱮᱸ ᱞᱟᱹᱭ ᱢᱮ ᱦᱮᱸ ᱢᱟᱹᱫᱟᱹᱲᱤᱭᱟᱹ ᱠᱚᱲᱟ ᱠᱟᱱ ᱜᱤᱭᱟᱹᱧ ᱥᱚᱦᱨᱟᱭ ᱠᱚᱨᱮ ᱫᱚ ᱛᱩᱢ ᱥᱚᱦᱨᱟᱭ ᱠᱚᱨᱮ ᱫᱚ ᱛᱩᱢᱫᱟᱜ ᱴᱟᱢᱟᱠ ᱜᱮ ᱟᱨ ᱰᱷᱚᱞ ᱦᱚᱸ ᱛᱟᱦᱮᱱᱟ ᱚᱱᱟ ᱠᱚᱨᱛᱟᱞ ᱦᱚᱸ ᱛᱟᱦᱮᱱ ᱜᱮᱭᱟ ᱟᱨ ᱵᱟᱱᱟᱢ ᱦᱚᱸ ᱛᱟᱦᱮᱱᱟ ᱟᱭᱢᱟ ᱠᱤᱪᱷᱩ ᱛᱟᱦᱮᱱᱟ ᱵᱟᱯᱞᱟ ᱮᱱᱮᱡ ᱨᱮᱦᱚᱸ ᱛᱩᱢᱫᱟᱜ ᱴᱟᱢᱟᱠ ᱜᱮᱞᱮ ᱨᱩᱭᱟ ᱟᱨ ᱚᱱᱟ ᱨᱮᱦᱚᱸ ᱟᱭᱢᱟ ᱰᱷᱚᱞ ᱠᱚ ᱛᱟᱦᱮᱱᱟ ᱵᱟᱱᱟᱢ ᱠᱚ ᱛᱟᱦᱮᱱᱟ ᱡᱷᱩᱢᱠᱟᱹ ᱛᱟᱦᱮᱱᱟ ᱟᱭᱢᱟ ᱥᱟᱯᱟᱵ ᱜᱮ ᱛᱟᱦᱮᱱᱟ ᱵᱟᱨ ᱦᱚᱸ ᱚᱱᱟ ᱛᱩᱢᱫᱟᱜ ᱴᱟᱢᱟᱠ ᱠᱚᱜᱮ ᱛᱟᱦᱮᱱᱟ ᱤᱱᱟᱹ ᱠᱚ ᱛᱮᱜᱮ ᱵᱟᱦᱟ ᱟᱥᱮᱱ ᱦᱚᱸ ᱦᱩᱭᱩᱜᱼᱟ ᱟᱨ ᱢᱮᱱᱮᱫ ᱠᱟᱱ ᱛᱟᱦᱮᱱᱤᱧ ᱟᱢᱫᱚ ᱱᱟᱪᱚᱱᱤᱭᱟᱹ ᱠᱟᱱ ᱜᱮᱭᱟᱢ ᱵᱟᱝ ᱟᱫᱚ ᱪᱮᱫ ᱪᱮᱫ ᱠᱚ ᱮᱱᱮᱡ ᱮᱢ ᱵᱟᱲᱟᱭ ᱛᱮ ᱪᱮᱫ ᱠᱚ ᱥᱮᱨᱮᱧ ᱠᱚᱢ ᱵᱟᱲᱟᱭᱟ ᱥᱚᱦᱨᱟᱭ ᱨᱮᱫᱚ ᱪᱮᱫ ᱠᱚ ᱚ ᱦᱮᱸ ᱦᱮᱸ ᱦᱮᱸ ᱦᱮᱸ ᱟᱪᱪᱷᱟ ᱟᱪᱪᱷᱟ ᱴᱷᱤᱠ ᱱᱚᱣᱟ ᱱᱚᱢᱵᱚᱨ ᱛᱮᱜᱤᱧ ᱯᱷᱳᱱ ᱠᱮᱫ ᱜᱮ ᱦᱟᱸᱜ ᱟᱫᱚ ᱟᱫᱚ ᱞᱮ ᱪᱟᱞᱟᱣᱮᱱ ᱜᱮ ᱨᱤᱭᱟᱹᱣ ᱡᱩᱴᱟᱹᱣ ᱠᱟᱛᱮᱫ ᱟᱭᱢᱟ ᱦᱚᱲ ᱢᱟᱹᱫᱟᱹᱲᱤᱭᱟᱹ ᱠᱚ ᱥᱚᱜᱚᱭ ᱠᱚᱲᱟ ᱠᱚ ᱦᱮᱸ ᱴᱷᱤᱠ ᱜᱮᱭᱟ ᱦᱮᱸ